ᱦᱮᱸ ᱦᱮᱞᱳ ᱦᱮᱸ ᱞᱟᱹᱭ ᱢᱮ ᱦᱮ ᱞᱟᱹᱭ ᱛᱟᱞᱟᱝ ᱢᱮ ᱜᱚᱝᱠᱮ ᱦᱩᱸ ᱚ ᱟᱹᱰᱤ ᱟᱹᱰᱤ ᱥᱟᱨᱦᱟᱣ ᱜᱚᱝᱠᱮ ᱱᱚᱝᱠᱟᱱᱟᱜ ᱠᱩᱠᱞᱤ ᱫᱚᱦᱚ ᱞᱟᱹᱜᱤᱫ ᱯᱚᱥᱪᱤᱢ ᱵᱚᱝᱜᱚ ᱨᱮ ᱟᱹᱰᱤ ᱢᱚᱡᱽ ᱱᱤᱛ ᱫᱚ ᱡᱟᱛᱟᱭᱟᱛ ᱨᱮᱱᱟᱜ ᱥᱮ ᱨᱟᱥᱛᱟᱜᱷᱟᱴ ᱠᱚ ᱵᱮᱱᱟᱣ ᱠᱟᱱᱟ ᱦᱮᱸ ᱡᱮᱦᱮᱛᱩ ᱤᱧ ᱫᱚ ᱴᱨᱟᱱᱥᱯᱳᱨᱴ ᱮᱡᱮᱱᱥᱤ ᱫᱚ ᱯᱚᱥᱪᱤᱢ ᱵᱚᱝᱜᱚ ᱨᱮᱱᱟᱜ ᱯᱚᱥᱪᱤᱢ ᱵᱚᱨᱫᱷᱚᱢᱟᱱ ᱡᱮᱞᱟᱨᱮᱧ ᱧᱮᱞᱟᱹᱧ ᱛᱚ ᱱᱚᱸᱰᱮ ᱯᱚᱥᱪᱤᱢ ᱵᱚᱨᱫᱷᱚᱢᱟᱱ ᱡᱮᱞᱟ ᱨᱮᱫᱚ ᱴᱨᱟᱱᱥᱯᱳᱨᱴ ᱡᱩᱫᱤ ᱧᱮᱞ ᱡᱟᱛᱟᱭᱟᱛ ᱨᱮᱱᱟᱜ ᱡᱩᱫᱤ ᱥᱟᱫᱷᱚᱱ ᱵᱚᱱ ᱧᱮᱞ ᱠᱟᱹᱴᱤᱡ ᱜᱟᱹᱰᱤ ᱠᱷᱚᱱ ᱮᱦᱚᱵ ᱠᱟᱛᱮ ᱥᱚᱵᱽ ᱫᱷᱚᱨᱚᱱ ᱨᱮᱱᱟᱜ ᱛᱚ ᱟᱹᱰᱤ ᱱᱟᱯᱟᱭ ᱢᱮᱱᱟᱜᱼᱟ ᱤᱧ ᱡᱮᱦᱮᱛᱩ ᱯᱚᱥᱪᱤᱢ ᱵᱚᱨᱫᱷᱚᱢᱟᱱ ᱨᱮᱱ ᱠᱟᱹᱱᱟᱹᱧ ᱱᱚᱸᱰᱮ ᱱᱮᱥᱱᱮᱞ ᱦᱟᱭᱚᱭᱮ ᱢᱮᱱᱟᱜᱼᱟ ᱡᱤᱴᱤ ᱨᱳᱰ ᱢᱮᱱᱟᱜᱼᱟ ᱱᱮᱥᱱᱮᱞ ᱮᱥᱤᱥᱴᱮᱱᱴ ᱢᱮᱱᱟᱜᱼᱟ ᱟᱭᱢᱟ ᱫᱷᱚᱨᱚᱱ ᱨᱮᱱᱟᱜ ᱨᱟᱥᱛᱟ ᱠᱚ ᱢᱮᱱᱟᱜᱼᱟ ᱟᱨ ᱟᱹᱰᱤ ᱱᱟᱯᱟᱭ ᱢᱮᱱᱟᱜᱼᱟ ᱡᱟᱦᱟᱸ ᱨᱮᱫᱚ ᱴᱨᱟᱠᱴᱚᱨ ᱠᱷᱚᱱ ᱮᱦᱚᱵ ᱠᱟᱛᱮ ᱞᱟᱹᱴᱩ ᱞᱟᱹᱴᱩ ᱜᱟᱹᱰᱤ ᱪᱟᱞᱟᱜᱼᱟ ᱦᱮᱸ ᱠᱚᱱᱳ ᱚᱥᱩᱵᱤᱫᱟ ᱵᱟᱝ ᱦᱩᱭᱩᱜᱼᱟ ᱚᱱᱟ ᱥᱟᱶ ᱥᱟᱶᱛᱮ ᱠᱤᱪᱷᱩ ᱠᱤᱪᱷᱩ ᱡᱟᱭᱜᱟ ᱨᱮᱫᱚ ᱱᱳ ᱮᱱᱴᱨᱤ ᱢᱮᱱᱟᱜ ᱜᱮᱭᱟ ᱦᱮᱸ ᱡᱩᱫᱤ ᱵᱷᱤᱲᱼᱵᱷᱟᱲ ᱮᱞᱟᱠᱟ ᱨᱮ ᱦᱮᱸ ᱡᱮᱢᱚᱱᱤᱧ ᱢᱮᱱ ᱠᱮᱫ ᱛᱟᱞᱟᱝᱟ ᱤᱧ ᱫᱚ ᱯᱚᱥᱪᱤᱢ ᱵᱚᱨᱷᱚᱢᱟᱱ ᱨᱮ ᱵᱤᱥᱮᱥ ᱠᱚᱨᱮ ᱧᱮᱞᱟᱹᱧ ᱛᱚ ᱯᱚᱥᱪᱤᱢ ᱵᱚᱨᱫᱷᱚᱢᱟᱱ ᱨᱮ ᱡᱮᱢᱚᱱ ᱫᱩᱨᱜᱟᱹᱯᱩᱨ ᱢᱮᱱᱟᱜᱼᱟ ᱦᱮ ᱦᱟᱱᱛᱮ ᱰᱟᱱᱠᱩᱱᱤ ᱢᱮᱱᱟᱜᱼᱟ ᱠᱤᱪᱷᱩ ᱱᱚᱛᱮ ᱠᱤᱪᱷᱩ ᱡᱟᱭᱜᱟ ᱨᱮᱫᱚ ᱞᱟ ᱴᱩ ᱡᱟᱱᱵᱟᱦᱚᱱ ᱢᱟᱱᱮ ᱥᱟᱢᱟᱱ ᱜᱟᱹᱰᱤ ᱠᱚᱫᱚ ᱛᱤᱸᱜᱩ ᱫᱚᱦᱚ ᱠᱟᱜᱼᱟ ᱠᱚ ᱥᱤᱧ ᱢᱟᱨᱥᱟᱞ ᱵᱮᱞᱟ ᱫᱚ ᱢᱤᱫᱴᱮᱱ ᱴᱟᱭᱤᱢ ᱯᱤᱨᱤᱭᱚᱰ ᱫᱷᱟᱹᱵᱤᱡ ᱜᱮ ᱚᱱᱟ ᱫᱚ ᱴᱟᱭᱤᱢ ᱯᱤᱨᱤᱭᱚᱰ ᱢᱚᱫᱽᱫᱷᱮ ᱨᱮᱜᱮ ᱚᱸᱰᱮᱱ ᱠᱚ ᱯᱨᱚᱥᱟᱥᱚᱱ ᱪᱮᱛᱟᱱ ᱨᱮ ᱟᱭᱢᱟ ᱴᱩᱠᱩ ᱱᱤᱨᱵᱷᱚᱨ ᱛᱟᱦᱮᱱ ᱠᱟᱱᱟ ᱦᱮᱸ ᱱᱚᱸᱰᱮ ᱠᱷᱚᱱ ᱢᱮᱱᱫᱚ ᱵᱟᱝ ᱜᱟᱱᱚᱜᱼᱟ ᱛᱟᱣ ᱥᱤᱧ ᱢᱟᱨᱥᱟᱞ ᱥᱮᱫ ᱫᱚ ᱫᱩᱨᱜᱟᱹᱯᱩᱨ ᱨᱮᱫᱚ ᱵᱟᱠᱚ ᱵᱚᱞᱚ ᱦᱚᱪᱚᱣᱟᱠᱚᱣᱟ ᱥᱮ ᱰᱟᱱᱠᱩᱱᱤ ᱥᱮᱫ ᱨᱮᱫᱚ ᱚᱱᱟ ᱫᱚ ᱧᱩᱦᱩᱢᱟᱠᱟᱱ ᱥᱮᱜᱮ ᱚᱱᱟ ᱵᱷᱤᱲᱼᱵᱷᱟᱲ ᱮᱞᱟᱠᱟ ᱨᱮᱫᱚ ᱱᱳ ᱮᱱᱴᱨᱤ ᱠᱚ ᱨᱟᱠᱟᱵᱟᱠᱚ ᱡᱟᱦᱟᱸ ᱛᱤᱱᱟᱹᱜ ᱦᱟᱹᱵᱤᱡ ᱟᱹᱭᱩᱵ ᱵᱮᱲᱟ ᱦᱟᱹᱵᱤᱡ ᱫᱚ ᱱᱳ ᱮᱱᱴᱨᱤ ᱜᱮ ᱫᱚᱦᱚᱭᱟᱠᱚ ᱵᱤᱥᱤᱨ ᱵᱷᱟᱜᱽ ᱮᱞᱟᱠᱟ ᱨᱮᱫᱚ ᱞᱟᱹᱴᱩ ᱜᱟᱹᱰᱤ ᱵᱟᱠᱚ ᱠᱷᱟᱹᱲ ᱦᱚᱪᱚᱣᱟᱜᱼᱟ ᱦᱮᱸ ᱦᱮᱸ ᱦᱮᱸ ᱚᱱᱟ ᱟᱶᱛᱮ ᱱᱚᱸᱰᱮ ᱫᱚ ᱨᱮᱞᱚᱭᱮ ᱨᱮᱱᱟᱜ ᱥᱩᱵᱤᱫᱟ ᱢᱮᱱᱟᱜᱼᱟ ᱦᱟᱣᱟᱭ ᱟᱰᱰᱟ ᱦᱚᱸ ᱢᱮᱱᱟᱜᱼᱟ ᱚᱱᱟ ᱫᱚ ᱯᱚᱥᱪᱤᱢ ᱵᱚᱨᱫᱷᱚᱢᱟᱱ ᱨᱮᱫᱚ ᱢᱮᱱ ᱜᱟᱱᱚᱜᱼᱟ ᱥᱚᱵᱽ ᱫᱷᱚᱨᱚᱱ ᱨᱮᱱᱟᱜ ᱥᱩᱵᱤᱫᱟ ᱢᱮᱱᱟᱜᱼᱟ ᱡᱟᱛᱟᱭᱟᱛ ᱞᱟᱹᱜᱤᱫ ᱴᱷᱤᱠ ᱜᱮᱭᱟ ᱜᱚᱝᱠᱮ ᱴᱷᱤᱠᱜᱮᱭᱟ ᱦᱮᱸ